ᱛᱮᱦᱮᱧ ᱜᱟᱯᱟ ᱫᱩᱱᱭᱟᱹ ᱫᱚ ᱤᱱᱴᱟᱨᱱᱮᱹᱴ ᱡᱟᱢᱟᱱᱟ ᱨᱮᱱᱟᱜ ᱫᱚ ᱜᱚᱴᱟ ᱜᱮ ᱟᱹᱰᱤ ᱯᱟᱥᱱᱟᱣ ᱠᱟᱱᱟ ᱟᱨ ᱚᱱᱟ ᱢᱚᱫᱽᱫᱷᱮ ᱨᱮ ᱦᱩᱭᱩᱜ ᱚᱱᱟ ᱞᱮᱯᱴᱚᱯ ᱛᱮ ᱡᱟᱦᱟᱱᱟᱜ ᱵᱚᱱ ᱞᱮᱯᱴᱚᱯ ᱨᱮ ᱤᱱᱴᱟᱨᱱᱮᱹᱴ ᱤᱱᱴᱟᱨᱱᱮᱹᱴ ᱵᱚᱱ ᱪᱟᱹᱞᱩ ᱫᱟᱲᱮᱭᱟᱜᱼᱟ ᱞᱮᱯᱴᱚᱯ ᱥᱟᱦᱟᱡᱽᱡᱮ ᱟᱭᱢᱟ ᱠᱤᱪᱷᱩᱵᱚᱱ ᱠᱚᱨᱟᱣ ᱫᱟᱲᱮᱭᱟᱜᱼᱟ ᱡᱮᱢᱚᱱ ᱚᱱᱛᱮ ᱵᱷᱤᱰᱭᱳ ᱵᱚᱱ ᱧᱮᱞ ᱫᱟᱲᱮᱭᱟᱜᱼᱟ ᱡᱮᱢᱚᱱ ᱜᱟᱛᱮ ᱫᱟᱲᱮᱭᱟᱜᱼᱟ ᱡᱟᱦᱟᱱᱟᱜ ᱯᱷᱨᱚᱢ ᱯᱷᱤᱞᱟᱯ ᱫᱟᱲᱮᱭᱟᱜᱼᱟ ᱵᱚᱱ ᱡᱟᱦᱟᱱᱟᱜ ᱢᱟᱫᱽᱫᱷᱚᱢᱤᱠ ᱵᱟ ᱮᱭᱤᱪ ᱮᱥ ᱨᱮᱭᱟᱜ ᱢᱟᱨᱠᱥᱤᱴ ᱵᱚᱱ ᱧᱮᱞ ᱫᱟᱲᱮᱭᱟᱜᱼᱟ ᱥᱮ ᱚᱸᱰᱮ ᱠᱷᱚᱱ ᱦᱚᱸ ᱯᱨᱤᱱᱴ ᱟᱣᱩᱴ ᱠᱟᱛᱮᱫ ᱵᱚᱱ ᱩᱰᱩᱝ ᱫᱟᱲᱮᱭᱟᱜᱼᱟ ᱟᱨ ᱠᱳᱱᱳ ᱥᱟᱣᱩᱱᱰ ᱤᱯᱚᱠᱥ ᱵᱟ ᱠᱳᱱᱳ ᱤᱥᱯᱤᱠᱟᱨ ᱵᱟᱯᱞᱟ ᱠᱚᱨᱮ ᱵᱚᱱ ᱵᱟᱡᱟᱣ ᱫᱟᱲᱮᱭᱟᱜᱼᱟ ᱞᱮᱯᱴᱚᱯ ᱫᱟᱨᱟᱭ ᱛᱮ ᱟᱨ ᱯᱟᱲᱦᱟᱜ ᱫᱤᱠ ᱛᱷᱮᱠᱮ ᱦᱩᱭᱩᱜ ᱠᱟᱱᱟ ᱵᱤᱵᱷᱤᱱᱱᱚ ᱤᱭᱩᱴᱩᱵᱽ ᱨᱮ ᱠᱳᱱᱳ ᱵᱷᱤᱰᱭᱳ ᱧᱮᱞ ᱠᱟᱛᱮᱫ ᱩᱱᱤᱭ ᱪᱮᱫ ᱫᱟᱲᱮᱭᱟᱜᱼᱟ ᱴᱤᱭᱩᱥᱚᱱ ᱵᱟᱭ ᱥᱮᱱ ᱫᱟᱲᱮᱭᱟᱜ ᱨᱮᱦᱚᱸ ᱵᱷᱤᱰ ᱤᱭᱩᱴᱤᱵᱽ ᱨᱮ ᱵᱷᱤᱰᱭᱳ ᱧᱮᱞ ᱠᱟᱛᱮᱫ ᱡᱟᱦᱟᱱᱟᱜᱼᱮ ᱪᱮᱫ ᱫᱟᱲᱮᱭᱟᱜᱼᱟ ᱥᱮ ᱡᱟᱦᱟᱱᱟᱜ ᱥᱤᱞᱮᱵᱟᱥ ᱵᱮᱯᱟᱨ ᱛᱮ ᱥᱮ ᱡᱟᱦᱟᱱᱟᱜ ᱡᱟᱦᱟᱱᱟᱜ ᱡᱩᱛ ᱨᱮᱱᱟᱜ ᱵᱮᱯᱟᱨ ᱛᱮ ᱩᱱᱤ ᱫᱷᱟᱨᱚᱱᱟᱭ ᱦᱟᱛᱟᱣ ᱫᱟᱲᱭᱟᱜᱼᱟ ᱤᱭᱩᱴᱩᱵᱽ ᱠᱷᱚᱱ ᱞᱮᱯᱴᱚᱯ ᱨᱮᱱᱟᱜ ᱫᱟᱨᱟᱭ ᱛᱮ ᱱᱤᱛᱳᱜ ᱫᱚ ᱞᱮᱯᱴᱚᱯ ᱫᱚ ᱟᱵᱚ ᱱᱮᱛᱟᱨ ᱡᱩᱜᱽ ᱨᱮᱫᱚ ᱟᱹᱰᱤ ᱵᱷᱟᱜᱮ ᱜᱮᱭᱟ